ᱫᱚᱨᱭᱟ ᱟᱨ ᱚᱜᱚᱢ ᱫᱚᱨᱭᱟ ᱨᱮᱱᱟᱜ ᱞᱟᱭᱚᱱ ᱮᱱᱮᱢ ᱫᱚ ᱱᱚᱣᱟ ᱠᱟᱱᱟ ᱫᱚᱨᱭᱟ ᱫᱟᱜ ᱜᱟᱰᱟ ᱢᱩᱸᱰᱩ ᱡᱷᱟᱨᱱᱟ ᱢᱮᱥᱟ ᱠᱟᱛᱮ ᱵᱮᱱᱟᱜᱼᱟ ᱡᱟᱦᱟᱸᱨᱮ ᱦᱟᱹᱠᱩ ᱨᱚᱴᱮ ᱵᱤᱧ ᱠᱚ ᱛᱟᱦᱮᱱᱟ ᱟᱨ ᱚᱜᱚᱢ ᱫᱚᱨᱭᱟ ᱫᱚ ᱟᱹᱰᱤ ᱜᱮ ᱢᱟᱨᱟᱝᱟ ᱡᱟᱦᱟᱸ ᱢᱟᱨᱟᱝ ᱢᱟᱨᱟᱝ ᱡᱤᱣ ᱡᱚᱱᱛᱩ ᱠᱚ ᱛᱟᱦᱮᱱᱟ ᱡᱟᱦᱟᱸ ᱫᱚ ᱦᱩᱭᱩᱜ ᱠᱟᱱᱟ ᱚᱱᱟ ᱫᱚ ᱠᱷᱟᱨᱟᱜᱮ ᱛᱟᱦᱮᱱᱟ ᱟᱨ ᱚᱱᱟᱨᱮ ᱠᱚ ᱛᱟᱦᱮᱱᱟ ᱢᱮᱞ ᱦᱟᱹᱠᱩ ᱢᱟᱨᱟᱝ ᱢᱟᱨᱟᱝ ᱡᱤᱣ ᱡᱚᱱᱛᱩ ᱠᱚ ᱛᱟᱦᱮᱱᱟ ᱟᱨ ᱚᱱᱟ ᱫᱟᱜ ᱵᱷᱤᱛᱤᱨ ᱨᱮ ᱠᱟᱹᱴᱤᱡ ᱠᱟᱹᱴᱤᱡ ᱜᱷᱟᱥ ᱫᱟᱨᱮ ᱚᱱᱟ ᱠᱚᱦᱚᱸ ᱛᱟᱦᱮᱱᱟ ᱟᱨ ᱚᱜᱚᱢ ᱫᱚᱨᱭᱟ ᱫᱚ ᱦᱩᱭᱩᱜ ᱠᱟᱱᱟ ᱡᱟᱦᱟᱸ ᱟᱹᱰᱤ ᱰᱷᱮᱹᱨ ᱫᱚᱨᱭᱟ ᱢᱮᱥᱟᱜ ᱠᱟᱛᱮ ᱵᱮᱱᱟᱜᱼᱟ ᱚᱜᱚᱢ ᱫᱚᱨᱭᱟ ᱫᱚ ᱵᱟᱝ ᱵᱚᱱ ᱢᱟᱹᱯᱤ ᱫᱟᱲᱮᱭᱟᱜᱼᱟ ᱡᱟᱦᱟᱸ ᱦᱩᱭᱩᱜ ᱠᱟᱱᱟ ᱟᱹᱰᱤᱜᱮ ᱟᱹᱰᱤ ᱜᱮ ᱤᱭᱟᱹ ᱜᱟᱹᱦᱤᱨᱟ